ᱦᱚᱸ ᱤᱧ ᱦᱚᱸ ᱵᱟᱱ ᱜᱟᱰᱟ ᱫᱟᱜ ᱠᱚᱨᱤᱧ ᱯᱟᱭᱨᱟ ᱟᱠᱟᱱ ᱜᱮᱭᱟ ᱟᱫᱚ ᱚᱱᱟ ᱯᱟᱭᱨᱟ ᱫᱚ ᱮᱛᱚᱦᱚᱵᱽ ᱨᱮᱫᱚ ᱠᱟᱹᱴᱤᱡᱽ ᱦᱟᱹᱞᱠᱟᱹ ᱫᱷᱟᱨᱟ ᱦᱮᱸᱪᱠᱟᱜ ᱦᱩᱭᱩᱜᱼᱟ ᱟᱨ ᱤᱱᱟᱹ ᱯᱚᱨᱮ ᱛᱟᱞᱟ ᱥᱮᱫ ᱨᱮᱫᱚ ᱛᱷᱤᱨ ᱠᱚᱜ ᱦᱩᱭᱩᱜᱼᱟ ᱟᱨᱚ ᱦᱟᱱᱟ ᱰᱷᱤᱯ ᱥᱮᱫ ᱥᱮᱴᱮᱨᱚᱜ ᱡᱚᱠᱷᱚᱱ ᱫᱚ ᱟᱨᱦᱚᱸ ᱡᱳᱨ ᱫᱷᱟᱨᱟᱢ ᱦᱮᱪᱠᱟᱣᱚᱜ ᱠᱟᱱᱟ ᱚᱱᱠᱟ ᱛᱮ ᱯᱟᱭᱨᱟᱜ ᱞᱮᱱᱠᱷᱟᱱ ᱫᱚ ᱟᱢ ᱯᱟᱨᱚᱢ ᱫᱟᱲᱮᱭᱟᱜᱼᱟᱢ ᱚᱱᱟ ᱪᱤᱠᱟᱹ ᱚᱱᱟ ᱯᱟᱭᱨᱟ ᱦᱚᱸ ᱟᱨᱦᱚᱸ ᱮᱴᱟᱜ ᱦᱚᱲ ᱠᱚᱦᱚᱸ ᱞᱟᱹᱭ ᱫᱚᱨᱠᱟᱨᱚᱜ ᱠᱟᱱᱟ ᱵᱟᱱ ᱜᱟᱰᱟ ᱫᱟᱜ ᱨᱮ ᱪᱮᱫ ᱞᱮᱠᱟᱛᱮ ᱟᱢᱮᱢ ᱯᱟᱭᱨᱟ ᱯᱟᱨᱚᱢᱚᱜᱼᱟ ᱵᱟᱱ ᱜᱟᱰᱟ ᱫᱟᱜ ᱠᱚᱨᱮ ᱚᱱᱟ ᱪᱤᱠᱟᱹ ᱱᱚᱣᱟᱢ ᱪᱮᱫ ᱠᱟᱜ ᱠᱷᱟᱱ ᱫᱚ ᱞᱚᱜᱚᱱ ᱟᱢᱮᱢ ᱱᱚᱣᱟ ᱰᱷᱤᱯ ᱠᱷᱚᱱ ᱦᱟᱱᱟ ᱰᱷᱤᱯᱮᱢ ᱯᱟᱨᱚᱢᱚᱜᱼᱟ ᱟᱨ ᱡᱩᱫᱤ ᱟᱢ ᱪᱮᱫ ᱦᱚᱸ ᱵᱟᱢ ᱵᱟᱲᱟᱭᱟ ᱮᱱᱠᱷᱟᱱ ᱫᱚ ᱩᱰᱩᱰᱩᱰᱩ ᱛᱟᱞᱟ ᱫᱟᱨᱦᱟ ᱨᱮᱢ ᱰᱩᱵᱩᱡᱚᱜᱼᱟ ᱚᱱᱟ ᱪᱤᱠᱟᱹ ᱯᱟᱭᱨᱟ ᱦᱚᱸ ᱪᱮᱫᱚᱜ ᱫᱚᱨᱠᱟᱨᱚᱜ ᱠᱟᱱᱟ ᱟᱨ ᱚᱱᱟ ᱨᱮᱭᱟᱜ ᱤᱭᱟᱹ ᱫᱚ ᱠᱷᱟᱹᱞᱤ ᱟᱢ ᱛᱤ ᱛᱮᱜᱮ ᱡᱟᱦᱟᱸᱞᱮᱠᱟ ᱰᱷᱚᱸᱜᱟ ᱨᱮᱭᱟᱜ ᱞᱟᱹᱣᱠᱟᱹ ᱛᱤ ᱡᱟᱦᱟᱸᱞᱮᱠᱟ ᱮᱠᱫᱚᱢ ᱦᱟᱱᱛᱮ ᱱᱟᱛᱮᱢ ᱦᱮᱞᱠᱟᱣᱟ ᱞᱟᱹᱣᱠᱟᱹ ᱦᱚᱸ ᱚᱱᱠᱟ ᱜᱮ ᱡᱟᱦᱟᱸᱞᱮᱠᱟ ᱪᱟᱞᱟᱜᱼᱟ ᱟᱨ ᱚᱱᱟ ᱯᱟᱛᱟᱞ ᱜᱟᱹᱲᱤ ᱡᱳᱨᱛᱮ ᱚᱱᱠᱟ ᱛᱮᱜᱮ ᱛᱤ ᱛᱮᱭᱟᱜ ᱡᱳᱨ ᱛᱮᱜᱮ ᱯᱟᱭᱨᱟ ᱦᱚᱸ ᱢᱟᱲᱟᱝ ᱥᱮᱫᱼᱮᱢ ᱞᱟᱦᱟ ᱫᱟᱲᱮᱭᱟᱜᱼᱟ